ᱦᱮᱞᱳ ᱤᱧᱟᱹᱜ ᱧᱩᱛᱩᱢ ᱫᱚ ᱨᱤᱱᱟ ᱦᱮᱢᱵᱨᱚᱢ ᱟᱞᱤᱝ ᱫᱚ ᱱᱚᱛᱩᱱᱰᱤ ᱠᱷᱚᱱ ᱞᱤᱝ ᱞᱟᱹᱭᱮᱫᱼᱟ ᱟᱞᱤᱝᱢᱟ ᱡᱚᱢᱟᱜ ᱞᱤᱝ ᱚᱰᱟᱨ ᱞᱮᱫ ᱛᱟᱦᱮᱫ ᱡᱚᱢᱟᱜ ᱢᱟ ᱦᱮᱡ ᱟᱠᱟᱱᱟ ᱟᱨ ᱱᱚᱣᱟ ᱡᱚᱢᱟᱜ ᱢᱟ ᱟᱹᱰᱤ ᱠᱷᱟᱨᱟᱯ ᱜᱮᱭᱟ ᱪᱮᱫ ᱞᱮᱠᱟᱱᱟᱜ ᱵᱤᱱ ᱮᱢ ᱟᱠᱟᱫᱼᱟ ᱥᱚᱠᱛᱚ ᱠᱷᱟᱨᱟᱯ ᱜᱮᱭᱟ ᱱᱚᱣᱟᱫᱚ ᱯᱚᱭᱥᱟ ᱚᱱᱞᱟᱭᱤᱱ ᱛᱮᱞᱤᱧ ᱮᱢ ᱟᱠᱟᱫᱼᱟ ᱡᱚᱢᱟᱜ ᱦᱚᱸ ᱠᱷᱟᱨᱟᱯ ᱜᱮᱭᱟ ᱱᱚᱣᱟ ᱫᱚ ᱞᱤᱝ ᱤᱫᱤᱯᱮ ᱱᱚᱣᱟ ᱫᱚ ᱵᱟᱞᱤᱧ ᱡᱚᱢᱟ ᱟᱨ ᱡᱟᱦᱟᱸ ᱟᱞᱤᱧ ᱯᱚᱭᱥᱟᱞᱤᱧ ᱮᱢ ᱟᱠᱟᱫᱼᱟ ᱚᱱᱞᱟᱭᱤᱱ ᱡᱟᱦᱟᱸᱞᱤᱧ ᱚᱰᱟᱨ ᱞᱮᱫᱼᱟ ᱚᱱᱟ ᱵᱟᱠᱷᱨᱟ ᱛᱮ ᱯᱚᱭᱥᱟ ᱢᱟᱞᱤᱧ ᱮᱢ ᱟᱠᱟᱫᱼᱟ ᱚᱱᱟ ᱯᱚᱭᱥ ᱨᱮᱦᱚᱸ ᱟᱫᱷᱟ ᱥᱩᱫᱷᱟᱹ ᱨᱮᱦᱚᱸ ᱨᱩᱣᱟᱹᱲ ᱠᱟᱜ ᱛᱟᱞᱤᱧᱯᱮ ᱟᱨ ᱱᱚᱣᱟ ᱫᱚ ᱤᱫᱤᱯᱮᱜᱮ ᱱᱚᱣᱟ ᱫᱚ ᱵᱟᱞᱤᱧ ᱡᱚᱢᱟ ᱱᱩᱱᱟᱹᱜ ᱠᱷᱟᱨᱟᱯᱟᱜ ᱫᱚ ᱟᱞᱤᱧ ᱢᱟ ᱵᱮᱥ ᱢᱮᱱᱛᱮᱫ ᱜᱮᱞᱤᱝ ᱚᱰᱟᱨ ᱞᱮᱫᱼᱟ ᱟᱨ ᱱᱚᱣᱟᱢᱟ ᱠᱷᱟᱨᱟᱯᱟᱠᱟᱱᱟ ᱱᱚᱣᱟ ᱫᱚ ᱵᱟᱝᱜᱤᱞᱤᱧ ᱡᱚᱢᱟ ᱫᱟᱭᱟ ᱠᱟᱛᱮᱫ ᱱᱚᱣᱟ ᱫᱚ ᱤᱫᱤ ᱠᱟᱜᱯᱮ ᱟᱨ ᱚᱱᱟ ᱚᱱᱞᱟᱭᱤᱱ ᱨᱮᱱᱟᱜ ᱡᱟᱦᱟᱸ ᱚᱱᱞᱟᱭᱤᱱ ᱟᱠᱟᱫᱼᱟ ᱚᱱᱟᱨᱮᱭᱟᱜ ᱟᱫᱷᱟ ᱯᱚᱭᱥᱟᱞᱤᱧ ᱧᱟᱢ ᱢᱟ ᱟᱞᱤᱧ ᱚᱱᱟᱜᱮᱞᱤᱧ ᱠᱷᱚᱡᱚᱜ ᱠᱟᱱᱟ ᱚᱸᱰᱮ ᱠᱷᱚᱱᱟᱜ ᱡᱟᱦᱟᱸ ᱛᱤᱱᱟᱹ ᱟᱫᱷᱟ ᱯᱚᱭᱥᱟ ᱨᱮᱦᱚᱸ ᱨᱩᱣᱟᱹᱲ ᱛᱟᱞᱤᱧᱢᱟ ᱚᱱᱟ ᱞᱟᱹᱜᱤᱫ ᱟᱞᱤᱧ ᱫᱚ ᱞᱤᱧ ᱯᱷᱳᱱ ᱟᱠᱟᱫᱼᱟ ᱡᱮ ᱱᱚᱣᱟ ᱦᱚᱸ ᱨᱩᱣᱟᱹᱲ ᱢᱟ ᱟᱨ ᱟᱞᱤᱧ ᱡᱟᱦᱟᱸ ᱚᱱᱞᱟᱭᱤᱱ ᱛᱮ ᱯᱚᱭᱥᱟᱞᱤᱧ ᱮᱢ ᱟᱠᱟᱫᱼᱟ ᱚᱱᱟ ᱯᱚᱭᱥᱟ ᱦᱚᱸ ᱨᱩᱣᱟᱹᱲ ᱠᱚᱜ ᱛᱟᱞᱤᱧᱢᱟ